ᱦᱚᱲᱢᱚ ᱫᱚ ᱡᱤᱞ ᱡᱟᱝᱛᱮ ᱵᱮᱱᱟᱣ ᱟᱠᱟᱱᱟ ᱢᱚᱱ ᱫᱚ ᱦᱚᱲᱢᱚ ᱵᱷᱤᱛᱤᱨ ᱨᱮᱭᱟᱜ ᱚᱱᱛᱚᱨ ᱨᱮᱭᱟᱜ ᱩᱭᱦᱟᱹᱨ ᱵᱷᱟᱵᱽᱱᱟ ᱠᱟᱱᱟ ᱡᱩᱫᱤ ᱢᱚᱱ ᱵᱟᱹᱲᱤᱡ ᱛᱟᱦᱮᱱᱟ ᱛᱟᱦᱞᱮ ᱡᱤᱵᱚᱱ ᱦᱚᱸ ᱵᱟᱹᱲᱤᱡ ᱜᱮ ᱦᱩᱭᱩᱜᱼᱟ ᱡᱤᱵᱚᱱ ᱵᱟᱹᱲᱤᱡ ᱞᱮᱱᱠᱷᱟᱱ ᱫᱩᱠᱷ ᱟᱴᱠᱟᱨᱚᱜᱼᱟ ᱫᱩᱠᱷ ᱨᱮ ᱩᱭᱦᱟᱹᱨ ᱵᱷᱟᱵᱽᱱᱟ ᱞᱮᱠᱷᱟᱱ ᱫᱩᱠᱷ ᱜᱮ ᱰᱷᱮᱨᱚᱜᱼᱟ ᱚᱱᱟᱛᱮ ᱢᱚᱱ ᱡᱤᱵᱚᱱ ᱡᱤᱭᱟᱹᱲ ᱞᱟᱹᱜᱤᱫ ᱢᱚᱱ ᱡᱤᱵᱚᱱ ᱠᱮᱴᱮᱡ ᱛᱟᱦᱮᱱ ᱫᱚᱨᱠᱟᱨᱚᱜ ᱠᱟᱱᱟ ᱟᱨ ᱢᱚᱱ ᱡᱤᱵᱚᱱ ᱠᱮᱴᱮᱡ ᱞᱮᱱᱠᱷᱟᱱ ᱩᱭᱦᱟᱹᱨ ᱵᱷᱟᱵᱽᱱᱟ ᱥᱩᱫᱷᱩ ᱥᱩᱞᱩᱠ ᱥᱟᱹᱜᱟᱹᱭ ᱡᱚᱛᱚᱜᱮ ᱱᱟᱯᱟᱭ ᱨᱮᱜᱮ ᱛᱟᱦᱮᱱᱟ